ᱡᱚᱝᱜᱚᱞ ᱢᱚᱦᱚᱞ ᱠᱟᱯ ᱴᱩᱨᱱᱟᱢᱮᱱᱴ ᱫᱚ ᱴᱤ ᱮᱢ ᱥᱤ ᱨᱟᱡᱽᱟᱹᱨᱤ ᱫᱚᱞ ᱠᱚ ᱥᱟᱯᱲᱟᱣ ᱞᱮᱫᱟ ᱟᱨ ᱱᱚᱣᱟ ᱴᱩᱨᱱᱟᱢᱮᱱᱴ ᱫᱚ ᱵᱞᱚᱠ ᱞᱮᱵᱮᱞ ᱠᱷᱚᱱ ᱠᱷᱮᱞᱳᱰᱚᱜᱼᱟ ᱯᱩᱭᱞᱩ ᱫᱚ ᱟᱨ ᱱᱚᱣᱟ ᱠᱷᱮᱞᱳᱰ ᱨᱮ ᱟᱭᱢᱟ ᱜᱚᱴᱟᱝ ᱫᱚᱞ ᱠᱚ ᱥᱮᱞᱮᱫᱚᱜᱼᱟ ᱟᱨ ᱱᱚᱣᱟ ᱠᱷᱮᱞᱳᱰ ᱨᱮ ᱡᱟᱦᱟᱸᱭ ᱫᱚᱞᱮ ᱡᱤᱛᱠᱟᱹᱨᱚᱜᱼᱟᱭ ᱩᱱᱤ ᱫᱚ ᱰᱤᱥᱴᱤᱠ ᱞᱮᱵᱮᱞ ᱨᱮ ᱠᱷᱮᱞᱳᱰ ᱨᱮᱱᱟᱜ ᱫᱟᱣ ᱮ ᱧᱟᱢᱟᱭ ᱥᱮ ᱚᱸᱰᱮ ᱟᱭᱢᱟ ᱜᱚᱴᱟᱝ ᱫᱚᱞ ᱠᱚ ᱛᱟᱦᱮᱱᱟ ᱚᱸᱰᱮ ᱦᱚᱸ ᱡᱟᱦᱟᱸᱭ ᱴᱤᱢᱮ ᱡᱤᱛᱠᱟᱹᱨᱚᱜ ᱟᱭ ᱩᱱᱤ ᱮᱥᱴᱮᱴ ᱞᱮᱵᱮᱞ ᱨᱮ ᱠᱷᱮᱞ ᱨᱮᱱᱟᱜ ᱫᱟᱣ ᱮ ᱧᱟᱢᱟ ᱟᱨ ᱚᱸᱰᱮ ᱡᱟᱦᱟᱸᱭ ᱴᱤᱢᱮ ᱡᱤᱛᱠᱟᱹᱨᱚᱜᱼᱟᱭ ᱩᱱᱤ ᱫᱚ ᱥᱤᱨᱯᱟᱹ ᱮᱢ ᱠᱟᱛᱮᱜ ᱠᱚ ᱥᱟᱨᱦᱟᱣ ᱮᱭᱟ ᱟᱨ ᱱᱚᱝᱠᱟ ᱠᱟᱛᱮᱫ ᱜᱮ ᱴᱩᱨᱱᱟᱢᱮᱱᱴ ᱫᱚᱠᱚ ᱥᱟᱯᱲᱟᱣ ᱞᱮᱫᱟ